ᱮᱠᱷᱚᱱ ᱫᱚ ᱟᱭᱢᱟ ᱵᱚᱫᱚᱞ ᱟᱠᱟᱱᱟ ᱟᱨᱠᱤ ᱮᱠᱷᱚᱱ ᱞᱟᱦᱟᱛᱮ ᱡᱮᱢᱚᱱ ᱞᱟᱦᱟᱛᱮ ᱜᱟᱹᱰᱭᱟᱹ ᱠᱚᱨᱮ ᱫᱟᱜ ᱠᱚ ᱦᱟᱛᱟᱣᱮᱫ ᱛᱟᱦᱮᱸᱱᱟ ᱜᱟᱹᱰᱭᱟᱹ ᱨᱮᱜᱤ ᱡᱷᱚᱛᱚ ᱠᱤᱪᱷᱩᱭᱮᱫ ᱛᱟᱦᱮᱸᱱᱟ ᱫᱟᱜ ᱦᱟᱛᱟᱣ ᱛᱟᱨᱯᱚᱨᱮ ᱜᱟᱹᱰᱭᱟᱹ ᱨᱮᱜᱮ ᱛᱷᱟᱹᱨᱤ ᱵᱟᱴᱤ ᱢᱟᱡᱟᱣ ᱮᱠᱷᱚᱱ ᱚᱱᱟ ᱵᱚᱫᱚᱞ ᱠᱟᱛᱮ ᱚᱲᱟᱜᱼᱚᱲᱟᱜ ᱠᱚᱞ ᱠᱤᱝᱵᱟ ᱥᱟᱵᱢᱟᱨᱥᱮᱞ ᱫᱚ ᱢᱮᱱᱟᱜ ᱜᱮᱭᱟ ᱚᱱᱟ ᱪᱷᱟᱲᱟ ᱟᱞᱮ ᱴᱚᱞᱟ ᱟᱵᱟᱨ ᱥᱟᱵᱢᱟᱨᱥᱮᱞ ᱠᱚ ᱵᱟᱹᱭᱥᱟᱣ ᱟᱠᱟᱫᱟ ᱛᱚ ᱟᱨᱵᱟᱝᱠᱷᱟᱱ ᱠᱚ ᱵᱟᱹᱭᱥᱟᱹᱣ ᱠᱟᱫᱟ ᱚᱱᱟ ᱦᱩᱭᱱᱟ ᱛᱟᱨᱯᱚᱨ ᱞᱟᱦᱟᱛᱮ ᱵᱤᱨᱵᱷᱩᱢ ᱰᱤᱥᱴᱨᱤᱠ ᱨᱮ ᱯᱟᱲᱦᱟᱜ ᱢᱟᱱᱮ ᱦᱚᱲ ᱠᱚ ᱢᱟᱱᱮ ᱯᱟᱲᱦᱟᱜ ᱜᱮ ᱵᱟᱠᱚ ᱪᱟᱞᱟᱜ ᱠᱟᱱ ᱛᱟᱦᱮᱸᱱᱟ ᱢᱮᱱᱟᱠᱚ ᱯᱟᱲᱦᱟᱣ ᱠᱟᱛᱮᱫ ᱪᱮᱫ ᱦᱩᱭᱩᱜᱼᱟ ᱞᱟᱦᱟᱨᱮ ᱡᱩᱫᱤ ᱚᱲᱟᱜ ᱨᱮᱱᱟᱜ ᱜᱮ ᱡᱚᱢᱼᱧᱩ ᱵᱟᱝ ᱛᱟᱦᱮᱸ ᱞᱮᱱᱠᱷᱟᱱ ᱛᱟᱨᱯᱚᱨᱮ ᱫᱚ ᱯᱟᱲᱦᱟ ᱠᱟᱛᱮ ᱪᱮᱫ ᱦᱩᱭᱩᱜᱼᱟ ᱯᱨᱚᱛᱷᱚᱢ ᱨᱮᱫᱚ ᱡᱚᱢᱼᱧᱩ ᱫᱚ ᱵᱟᱝ ᱦᱩᱭᱩᱜᱼᱟ ᱚᱱᱟ ᱞᱟᱹᱜᱤᱫ ᱛᱮᱫᱚ ᱠᱟᱹᱢᱤ ᱪᱟᱞᱟᱜ ᱠᱟᱱ ᱛᱟᱦᱮᱸᱱ ᱮᱠᱷᱚᱱ ᱫᱚ ᱚᱱᱠᱟ ᱫᱚ ᱵᱟᱝ ᱥᱚᱨᱠᱟᱨ ᱥᱚᱨᱠᱟᱨ ᱥᱩᱵᱤᱫᱷᱟ ᱠᱚ ᱮᱢ ᱠᱟᱫᱟ ᱯᱷᱨᱤ ᱛᱮᱠᱚ ᱯᱟᱲᱦᱟᱣ ᱦᱚᱪᱚᱣᱟ ᱛᱟᱨᱯᱚᱨ ᱟᱠᱚ ᱜᱮ ᱯᱮᱱᱥᱚᱱ ᱠᱚ ᱮᱢᱟ ᱠᱚᱣᱟ ᱟᱭᱢᱟ ᱵᱚᱫᱚᱞ ᱟᱠᱟᱱᱟ